ᱤᱧ ᱫᱚ ᱨᱟᱵᱟᱝ ᱨᱤᱛᱩ ᱨᱮᱜᱮ ᱱᱚᱣᱟ ᱫᱟᱬᱟᱱ ᱫᱚᱧ ᱠᱩᱥᱤᱭᱟᱜᱼᱟ ᱪᱮᱫᱟᱜ ᱥᱮ ᱨᱟᱵᱟᱝ ᱨᱤᱛᱩ ᱨᱮᱫᱚ ᱦᱮᱸ ᱫᱟᱜ ᱡᱟᱹᱯᱩᱫ ᱦᱮᱸ ᱥᱤᱛᱩᱝ ᱮᱢᱟᱱ ᱛᱮᱭᱟᱜ ᱵᱟᱝ ᱛᱟᱦᱮᱱᱟ ᱟᱹᱰᱤ ᱯᱚᱨᱤᱥᱠᱟᱨ ᱟᱵᱚᱦᱟᱣᱟ ᱛᱟᱦᱮᱱᱟ ᱱᱚᱣᱟ ᱞᱮᱠᱟᱛᱮ ᱱᱚᱣᱟ ᱨᱤᱛᱩ ᱨᱮᱫᱚ ᱫᱟᱬᱟᱱ ᱫᱚ ᱠᱷᱩᱵ ᱟᱹᱰᱤ ᱨᱚᱢᱚᱡᱽ ᱜᱮ ᱵᱩᱡᱷᱟᱹᱜᱼᱟ ᱱᱚᱣᱟ ᱨᱟᱵᱟᱝ ᱨᱤᱛᱩ ᱨᱮᱫᱚ ᱯᱚᱨᱤᱵᱮᱥ ᱦᱚᱸ ᱟᱹᱰᱤ ᱱᱟᱯᱟᱭ ᱛᱟᱦᱮᱱᱟ ᱦᱚᱭ ᱦᱤᱸᱥᱤᱫ ᱠᱚᱦᱚᱸ ᱟᱹᱰᱤ ᱡᱩᱛ ᱵᱩᱡᱷᱟᱹᱜᱼᱟ ᱟᱨ ᱨᱟᱵᱟᱝ ᱨᱮᱦᱚᱸ ᱢᱟᱱᱮ ᱚᱱᱠᱟ ᱞᱮᱠᱟᱛᱮ ᱡᱟᱦᱟᱱᱟᱜ ᱨᱟᱵᱟᱝ ᱨᱮ ᱢᱟᱱᱮ ᱡᱩᱨᱩᱜ ᱠᱚ ᱛᱮᱦᱚᱸ ᱨᱟᱵᱟᱝ ᱨᱮᱭᱟᱜ ᱜᱮ ᱮᱵᱚᱝ ᱵᱷᱟᱞᱮ ᱱᱮᱛᱟᱨ ᱥᱩᱭᱮᱴᱟᱨ ᱦᱮᱡ ᱠᱟᱱᱟ ᱱᱚᱣᱟ ᱞᱮᱠᱟ ᱛᱮᱦᱚᱸ ᱨᱟᱵᱟᱝ ᱫᱚ ᱫᱮᱭᱟ ᱠᱟᱛᱮᱜ ᱦᱮᱸ ᱢᱟᱱᱮ ᱦᱮᱸ ᱫᱮᱭᱟ ᱜᱟᱱᱚᱜᱼᱟ ᱚᱱᱠᱟ ᱞᱮᱠᱟᱛᱮ ᱨᱟᱵᱟᱝ ᱨᱤᱛᱩ ᱫᱚ ᱫᱤᱥᱚᱢ ᱫᱟᱬᱟᱱ ᱥᱮ ᱟᱨ ᱡᱟᱦᱟᱸ ᱠᱚᱨᱮᱜ ᱜᱮ ᱴᱩᱨ ᱠᱚᱨᱮᱜ ᱪᱟᱞᱟᱜ ᱨᱮᱱᱟᱜ ᱟᱰᱤ ᱨᱟᱹᱥᱠᱟᱹ ᱵᱩᱡᱷᱟᱹᱜᱼᱟ ᱠᱳᱱᱳ ᱚᱥᱩᱵᱤᱛᱟ ᱵᱟᱝ ᱦᱩᱭᱩᱜᱼᱟ ᱠᱚᱱᱳ ᱱᱟᱯᱟᱭ ᱵᱩᱡᱷᱟᱹᱜᱼᱟ ᱫᱟᱬᱟ ᱨᱮᱦᱚᱸ ᱚᱱᱟ ᱦᱚᱛᱮᱜ ᱛᱮ ᱨᱟᱵᱟᱝ ᱨᱤᱛᱩ ᱠᱷᱩᱵ ᱵᱷᱟᱞᱮ ᱜᱤᱧ ᱠᱩᱥᱤᱭᱟᱜᱼᱟ